ᱦᱮᱸ ᱥᱟᱫᱷᱟᱨᱚᱱ ᱯᱷᱟᱨᱪᱟᱜ ᱞᱟᱹᱜᱤᱫ ᱛᱮ ᱤᱧᱟᱹᱜ ᱟᱛᱳ ᱨᱮᱱ ᱦᱚᱲ ᱠᱚ ᱟᱭᱢᱟ ᱞᱮᱠᱟ ᱩᱯᱚᱠᱟᱨ ᱠᱚ ᱧᱟᱢᱫᱟ ᱪᱮᱫᱞᱮᱠᱟ ᱡᱟᱦᱟᱸᱭ ᱦᱚᱲ ᱡᱩᱫᱤ ᱢᱟᱪᱠᱟᱣ ᱡᱟᱦᱟᱱ ᱞᱮᱱ ᱠᱷᱟᱡ ᱮ ᱥᱮ ᱵᱟᱡᱟᱣ ᱡᱟᱦᱟᱱ ᱞᱮᱱ ᱠᱷᱟᱡ ᱮ ᱛᱚ ᱩᱱᱤᱭᱟᱜ ᱠᱟᱴᱟ ᱡᱩᱫᱤ ᱯᱷᱩᱞᱟᱹᱣ ᱠᱚᱜ ᱠᱟᱱ ᱛᱟᱭ ᱠᱷᱟᱡ ᱢᱟ ᱤᱭᱟᱹ ᱛᱮ ᱢᱟᱪᱠᱟᱣ ᱛᱮ ᱛᱚᱠᱷᱚᱱ ᱟᱛᱳ ᱨᱮᱱ ᱦᱚᱲ ᱠᱚ ᱪᱮᱫ ᱠᱚ ᱪᱤᱠᱟᱭᱟ ᱡᱮ ᱥᱟᱥᱟᱝ ᱠᱚ ᱜᱩᱸᱰᱟᱹ ᱠᱟᱛᱮ ᱨᱤᱫᱽ ᱠᱟᱛᱮ ᱚᱱᱟ ᱠᱟᱴᱟ ᱠᱚᱨᱮ ᱠᱚ ᱞᱟᱴᱷᱮᱣᱟᱜᱼᱟ ᱟᱨ ᱵᱟᱝ ᱪᱩᱱ ᱦᱚᱸᱠᱚ ᱢᱮᱥᱟᱣᱟᱜᱼᱟ ᱮᱢᱟᱱ ᱟᱫᱚᱢᱼᱟᱫᱚᱢ ᱦᱚᱲ ᱫᱚ ᱚᱱᱟ ᱵᱩᱞᱩᱝ ᱫᱟᱜ ᱛᱮᱦᱚᱸ ᱠᱚ ᱥᱮᱠᱟ ᱚᱱᱠᱟ ᱜᱮ ᱦᱳᱢ ᱢᱮᱰᱤᱥᱤᱱᱥ ᱥᱮ ᱚᱲᱟᱜ ᱨᱮᱱᱟᱜ ᱠᱤᱪᱷᱩ ᱜᱷᱚᱨᱳᱣᱟ ᱴᱤᱴᱠᱟ ᱵᱮᱵᱚᱦᱟᱨ ᱠᱟᱛᱮ ᱦᱚᱸ ᱟᱭᱢᱟ ᱨᱩᱣᱟᱹ ᱦᱟ ᱥᱩ ᱠᱚ ᱠᱚᱢ ᱮᱫᱟ ᱪᱮᱫᱞᱮᱠᱟ ᱡᱟᱦᱟᱸᱭ ᱡᱩᱫᱤ ᱠᱷᱩᱜ ᱢᱟᱸᱫᱟ ᱧᱟᱢ ᱠᱟᱫᱮ ᱠᱷᱟᱡ ᱩᱱᱤ ᱫᱚ ᱪᱮᱫ ᱠᱮ ᱪᱤᱠᱟᱹᱭᱟ ᱵᱟᱥᱚᱠ ᱥᱟᱠᱟᱢ ᱛᱟᱦᱮᱱᱟ ᱟᱛᱳ ᱨᱮ ᱵᱟᱥᱚᱠ ᱥᱟᱠᱟᱢ ᱚᱱᱟ ᱵᱟᱥᱚᱠ ᱥᱟᱠᱟᱢ ᱞᱚᱞᱚ ᱠᱟᱛᱮ ᱦᱮᱰᱮᱡ ᱠᱟᱛᱮ ᱥᱮ ᱵᱮᱨᱮᱞ ᱛᱮᱜᱮ ᱠᱩ ᱧᱩ ᱦᱚᱪᱚᱭᱮᱭᱟ ᱩᱱᱤ ᱦᱚᱲ ᱫᱚ ᱟᱨ ᱩᱱᱤ ᱦᱚᱲ ᱠᱤᱱᱛᱩ ᱚᱱᱟ ᱠᱷᱩᱜ ᱢᱟᱸᱫᱟ ᱠᱷᱚᱡ ᱦᱚᱸᱭ ᱢᱚᱡᱚᱜᱼᱟ ᱚᱱᱠᱟ ᱜᱮ ᱟᱨ ᱡᱟᱦᱟᱸᱭ ᱫᱚ ᱞᱟᱡ ᱦᱟᱥᱩᱭ ᱮᱫᱮ ᱠᱟᱱᱟ ᱡᱟᱦᱟᱸᱭ ᱫᱚ ᱵᱟᱨᱼᱵᱟᱨ ᱴᱟᱺᱰᱤ ᱛᱮᱭ ᱪᱟᱞᱟᱜ ᱠᱟᱱᱟ ᱩᱱᱤ ᱦᱚᱲ ᱦᱚᱸ ᱟᱭᱢᱟ ᱞᱮᱠᱟᱱᱟᱜ ᱥᱟᱠᱟᱢ ᱠᱚ ᱛᱟᱦᱮᱱᱟ ᱚᱱᱟ ᱡᱚᱢ ᱦᱚᱪᱚ ᱠᱟᱛᱮ ᱩᱱᱤ ᱠᱚ ᱢᱚᱡᱮᱭᱟ ᱚᱱᱟ ᱪᱮᱫ ᱞᱮᱠᱟ ᱡᱮ ᱟᱫᱚᱢ ᱥᱚᱢᱚᱭ ᱮᱢᱚᱱ ᱦᱩᱭᱩᱜᱼᱟ ᱡᱮ ᱰᱟᱠᱛᱟᱨ ᱠᱚ ᱵᱟᱠᱚ ᱧᱟᱢᱚᱜᱼᱟ ᱥᱮ ᱰᱟᱠᱴᱚᱨ ᱚᱲᱟᱜ ᱟᱹᱰᱤ ᱥᱟᱺᱜᱤᱧ ᱜᱮᱭᱟ ᱩᱱ ᱥᱚᱢᱚᱭ ᱟᱛᱳ ᱨᱮᱱ ᱦᱚᱲ ᱠᱚ ᱫᱤᱥᱟᱹ ᱯᱟᱲᱟᱜ ᱨᱮᱱ ᱦᱚᱲ ᱠᱩ ᱱᱩᱠᱩ ᱟᱭᱢᱟ ᱨᱟᱱ ᱠᱩ ᱵᱮᱵᱚᱦᱟᱨ ᱠᱟᱛᱮᱫ ᱢᱤᱫᱴᱟᱝ ᱢᱟᱹᱱᱢᱤ ᱡᱟᱦᱟᱸᱭ ᱨᱩᱣᱟᱹ ᱦᱟᱹᱥᱩ ᱠᱚ ᱥᱟᱦᱟᱭ ᱞᱮᱠᱷᱟᱱ ᱟᱨ ᱱᱚᱣᱟ ᱠᱚᱫᱚ ᱥᱟᱱᱛᱟᱲ ᱟᱛᱳ ᱠᱚᱨᱮ ᱫᱚ ᱟᱹᱰᱤ ᱠᱚᱢᱚᱱ ᱜᱮᱭᱟ ᱟᱹᱰᱤ ᱟᱸᱴ ᱧᱮᱞᱧᱟᱢᱚᱜ ᱜᱮᱭᱟ ᱟᱨ ᱱᱤᱭᱟᱹ ᱠᱩᱡ ᱫᱚ ᱟᱹᱰᱤ ᱟᱸᱴ ᱩᱯᱚᱠᱟᱨ ᱠᱚ ᱧᱟᱢᱮᱫ ᱜᱮᱭᱟ